ᱯᱷᱨᱤ ᱯᱷᱟᱭᱟᱨ ᱯᱟᱵᱽᱡᱤ ᱵᱞᱩᱣᱭᱮᱞ ᱞᱮᱠᱟᱱᱟᱜ ᱟᱭᱢᱟ ᱱᱚᱠᱟᱱᱟᱜ ᱜᱮᱢ ᱢᱮᱱᱟᱜ ᱟᱠᱟᱜᱼᱟ ᱡᱟᱦᱟᱸ ᱫᱚ ᱥᱟᱱᱟᱢ ᱦᱚᱲᱟᱜ ᱵᱚᱦᱚᱜ ᱨᱮ ᱵᱟᱹᱲᱤᱡ ᱯᱚᱨᱵᱦᱟᱵ ᱯᱟᱲᱟᱜ ᱠᱟᱱᱟ ᱱᱚᱣᱟ ᱵᱟᱹᱲᱤᱡ ᱯᱨᱵᱷᱟᱵ ᱫᱚ ᱫᱤᱱ ᱫᱤᱱ ᱛᱮ ᱦᱚᱲᱟᱜ ᱠᱟᱹᱢᱤ ᱥᱳᱢᱳᱭ ᱦᱚᱭ ᱵᱚᱨᱵᱟᱫᱮᱜᱼᱟ ᱟᱨ ᱱᱚᱣᱟ ᱠᱚ ᱜᱮᱢ ᱠᱷᱚᱱ ᱫᱚ ᱥᱟᱱᱟᱢ ᱦᱚᱲ ᱜᱮ ᱥᱚᱱᱛᱚᱨᱚᱜ ᱛᱟᱦᱮᱱ ᱫᱚᱨᱠᱟᱨ ᱠᱟᱱᱟ ᱤᱧ ᱫᱚ ᱯᱷᱨᱤ ᱯᱷᱟᱭᱟᱨ ᱯᱟᱵᱽᱡᱤ ᱞᱮᱠᱟᱱᱟᱜ ᱜᱮᱢ ᱦᱚᱹᱧ ᱜᱟᱛᱮ ᱟᱠᱟᱱᱟ ᱟᱨ ᱱᱚᱣᱟ ᱠᱚ ᱜᱮᱢ ᱨᱮ ᱫᱤᱱ ᱫᱤᱱ ᱛᱮ ᱪᱮᱛᱟᱱ ᱨᱟᱠᱟᱵᱚᱜ ᱞᱟᱹᱜᱤᱫ ᱛᱮ ᱱᱤᱡᱮᱨᱟᱜ ᱯᱚᱭᱥᱟ ᱥᱳᱢᱳᱭ ᱟᱨ ᱤᱧᱟᱹᱜ ᱠᱟᱹᱢᱤ ᱦᱚᱸ ᱵᱟᱹᱜᱤ ᱠᱟᱛᱮᱫ ᱤᱧ ᱥᱳᱢᱳᱭ ᱤᱧ ᱮᱢ ᱟᱠᱟᱫ ᱠᱷᱟᱹᱛᱤᱨ ᱛᱮ ᱤᱧ ᱫᱤᱱ ᱫᱤᱱ ᱛᱮ ᱱᱚᱣᱟ ᱠᱚ ᱪᱮᱛᱟᱱ ᱱᱮᱥᱟ ᱟᱨᱦᱚᱸ ᱵᱟᱹᱲᱛᱤ ᱪᱟᱞᱟᱜ ᱠᱟᱱᱛᱤᱧ ᱛᱟᱦᱮᱸ ᱠᱟᱱᱟ ᱟᱨ ᱱᱚᱣᱟ ᱠᱷᱟᱹᱛᱤᱨ ᱛᱮ

ᱥᱳᱢᱳᱭ ᱴᱟᱭᱤᱢ ᱥᱮ ᱤᱧᱟᱹᱜ ᱠᱟᱹᱢᱤ ᱵᱟᱹᱜᱤ ᱦᱚᱸ ᱞᱟᱹᱜᱤᱫ ᱛᱮᱦᱚᱸ ᱢᱤᱫ ᱜᱷᱟᱹᱲᱤᱡ ᱛᱮᱦᱚᱸ ᱵᱟᱝᱤᱧ ᱪᱤᱱᱛᱟᱹᱜ ᱠᱟᱱ ᱛᱟᱦᱮᱸ ᱠᱟᱱᱟ ᱟᱨ ᱡᱮ ᱦᱮᱞᱳᱜ ᱦᱩᱫᱤᱥ ᱤᱧ ᱧᱟᱢ ᱠᱮᱫᱟ ᱱᱚᱣᱟ ᱠᱚ ᱜᱮᱢ ᱛᱤᱱᱟᱹᱜ ᱤᱧ ᱠᱷᱮᱞᱟ ᱩᱱᱟᱹᱜ ᱜᱮ ᱵᱟᱹᱲᱤᱡ ᱥᱮᱡ ᱤᱧ ᱪᱟᱞᱟᱜᱼᱟ ᱮᱱ ᱦᱤᱞᱳᱜ ᱠᱷᱚᱱ ᱜᱮ ᱤᱧ ᱫᱚ ᱱᱚᱣᱟ ᱠᱚ ᱜᱮᱢ ᱠᱷᱚᱱ ᱫᱚ ᱥᱟᱺᱜᱤᱧ ᱛᱟᱦᱮᱸ ᱨᱮᱱᱟᱜ ᱤᱧ ᱪᱮᱥᱴᱟ ᱟᱠᱟᱫ ᱛᱟᱦᱮᱸ ᱠᱟᱱᱟ